ᱥᱮᱨᱢᱟ ᱛᱟᱭᱚᱢ ᱥᱮᱨᱢᱟ ᱫᱷᱟᱹᱵᱤᱡ ᱯᱟᱭᱨᱟ ᱪᱮᱫᱟᱜ ᱟᱢᱟᱜ ᱧᱮᱧᱮᱞ ᱦᱚᱨ ᱪᱮᱫ ᱞᱮᱠᱟ ᱵᱚᱫᱚᱞ ᱟᱠᱟᱱᱟ ᱵᱚᱫᱚᱞ ᱟᱠᱟᱱᱟ ᱥᱮᱫᱟᱭ ᱫᱚ ᱜᱤᱫᱽᱨᱟᱹ ᱠᱚ ᱯᱟᱭᱨᱟᱜ ᱞᱟᱹᱜᱤᱫ ᱞᱮᱠᱟᱛᱮ ᱚᱱᱮᱠ ᱚᱱᱮᱠ ᱯᱟᱭᱨᱟ ᱠᱚ ᱵᱟᱲᱟᱭ ᱠᱟᱱᱟ ᱱᱮᱛᱟᱨ ᱜᱤᱫᱽᱨᱟᱹ ᱠᱚᱫᱚ ᱥᱩᱭᱢᱤᱝ ᱯᱷᱟᱥᱴ ᱠᱚᱨᱟᱣ ᱞᱟᱹᱜᱤᱫ ᱛᱮ ᱠᱚ ᱠᱩᱨᱩᱢᱩᱴᱩᱭᱮᱫ ᱠᱚᱣᱟ ᱚᱱᱟ ᱯᱚᱨᱮᱛᱮ ᱯᱟᱭᱨᱟᱜ ᱞᱮᱠᱟ ᱛᱮᱠᱚ ᱠᱩᱨᱩᱢᱩᱴᱩᱭᱮᱫᱟ ᱚᱱᱟᱜᱮ ᱥᱮᱬᱟ ᱟᱠᱟᱫᱟ ᱵᱚᱡᱩᱱ ᱠᱷᱚᱱ ᱫᱚ ᱥᱮᱲᱟᱜᱮ ᱞᱟᱹᱠᱛᱤᱜᱼᱟ